ᱟᱵᱚᱨᱮᱱ ᱢᱤᱰᱤᱭᱟ ᱠᱚ ᱡᱟᱦᱟᱸ ᱜᱮ ᱢᱮᱱᱟᱜ ᱠᱚᱣᱟ ᱡᱟᱦᱟᱸᱨᱮ ᱫᱩᱨᱜᱷᱚᱴᱚᱱᱟ ᱦᱩᱭᱩᱜ ᱠᱟᱱ ᱮᱱᱮᱡ ᱥᱮᱨᱮᱧ ᱦᱩᱭᱩᱜ ᱠᱟᱱ ᱯᱟᱛᱟ ᱪᱷᱟᱛᱟ ᱦᱩᱭᱩᱜ ᱠᱟᱱ ᱯᱨᱳᱜᱨᱟᱢ ᱦᱩᱭᱩᱜ ᱠᱟᱱ ᱡᱟᱦᱟᱱᱟᱜ ᱵᱟᱝ ᱢᱟᱨᱟᱝ ᱢᱟᱨᱟᱝ ᱢᱟᱱᱛᱨᱤ ᱠᱚᱴᱷᱮᱱ ᱦᱚᱸᱠᱚ ᱪᱟᱞᱟᱜ ᱠᱟᱱ ᱡᱟᱦᱟᱱᱟᱜ ᱠᱷᱚᱵᱚᱨ ᱠᱚ ᱦᱩᱭᱩᱜ ᱠᱟᱱ ᱠᱷᱚᱵᱚᱨ ᱠᱚ ᱚᱱᱟ ᱠᱚ ᱢᱤᱰᱤᱭᱟ ᱫᱟᱨᱟ ᱟᱵᱚ ᱴᱷᱮᱱ ᱠᱚ ᱠᱩᱞᱤ ᱡᱤᱜᱽᱜᱮᱥ ᱠᱟᱛᱮᱫ ᱧᱮᱞ ᱵᱟᱲᱟ ᱠᱟᱛᱮ ᱠᱷᱚᱵᱚᱨ ᱠᱚᱠᱚ ᱪᱟᱯᱟᱭᱟ ᱟᱨ ᱫᱚ ᱚᱞ ᱟᱠᱚ ᱚᱠᱟ ᱥᱟᱹᱨᱤ ᱠᱟᱱᱟ ᱪᱮ ᱵᱟᱝ ᱠᱟᱱᱟ ᱮᱲᱮ ᱠᱟᱱᱟ ᱥᱮ ᱠᱷᱟᱹᱞᱤ ᱠᱟᱱᱟ ᱛᱚ ᱢᱤᱰᱤᱭᱟ ᱠᱚᱫᱚ ᱟᱹᱰᱤ ᱵᱮᱥ ᱱᱟᱯᱟᱭ ᱠᱟᱱᱟ ᱠᱷᱚᱵᱚᱨ ᱱᱟᱣᱟ ᱱᱟᱣᱟ ᱠᱚ ᱦᱤᱡᱩᱜ ᱠᱟᱱᱟ ᱟᱨ ᱡᱟᱱᱠᱟᱨᱤ ᱦᱚᱪᱚ ᱵᱚᱱᱟ ᱠᱚ ᱱᱚᱣᱟ ᱫᱚ ᱱᱚᱝᱠᱟ ᱚᱱᱟ ᱫᱚ ᱚᱱᱠᱟ ᱡᱟᱦᱟᱱᱟᱜ ᱜᱮ ᱵᱩᱜᱤ ᱵᱟᱹᱲᱤᱡ ᱢᱮᱱᱟᱜᱼᱟ ᱮᱱᱮᱡ ᱥᱮᱨᱮᱧ ᱢᱮᱱᱟᱜᱼᱟ ᱡᱟᱱᱠᱟᱨᱤ ᱠᱟᱞᱪᱟᱨ ᱠᱚ ᱫᱚᱦᱚ ᱫᱚᱦᱚ ᱟᱹᱜᱩᱭᱮᱜᱼᱟ ᱡᱮ ᱟᱵᱚ ᱩᱭᱦᱟᱹᱨᱚᱜ ᱩᱭᱦᱟᱹᱨᱚᱜ ᱩᱭᱦᱟᱹᱨ ᱟᱵᱚᱱ ᱠᱟᱱᱟ ᱠᱚ ᱡᱮ ᱱᱚᱣᱟ ᱫᱚ ᱱᱚᱝᱠᱟ ᱦᱩᱭᱩᱜᱼᱟ ᱱᱚᱣᱟ ᱫᱚ ᱦᱟᱱᱠᱟ ᱦᱩᱭᱩᱜᱼᱟ ᱢᱤᱰᱤᱭᱟ ᱢᱮᱰᱤᱭᱟ ᱫᱟᱨᱟ ᱜᱚᱴᱟ ᱫᱤᱥᱚᱢ ᱡᱮᱠᱮᱛ ᱠᱚ ᱧᱮᱞᱮᱜᱼᱟ ᱯᱟᱲᱦᱟᱣᱮᱜᱼᱟ ᱠᱚ ᱟᱨᱵᱚ ᱵᱟᱲᱟᱭ ᱠᱟᱱᱟ ᱩᱱᱠᱩ ᱫᱚ ᱢᱤᱰᱤᱭᱟ ᱠᱚ ᱢᱮᱛᱟ ᱠᱚᱣᱟ ᱦᱮᱸ ᱥᱮ ᱡᱚᱛᱚ ᱠᱷᱚᱵᱚᱨ ᱠᱚᱦᱚᱸ ᱢᱳᱵᱟᱭᱤᱞ ᱫᱟᱨᱟ ᱴᱮᱠᱱᱳᱞᱚᱡᱤ ᱡᱩᱜᱽ ᱠᱟᱱᱟ ᱛᱚ ᱚᱱᱟᱛᱮ ᱡᱮᱥᱮᱠᱮ ᱟᱵᱚ ᱢᱮᱱ ᱫᱟᱲᱮ ᱟᱵᱚ ᱢᱳᱵᱟᱭᱤᱞ ᱢᱳᱵᱟᱭᱤᱞ ᱨᱮ ᱡᱚᱛᱚ ᱠᱷᱚᱵᱚᱨ ᱞᱮᱠᱟ ᱦᱤᱡᱩᱜ ᱠᱟᱱᱟ ᱴᱮᱠᱱᱳᱞᱚᱡᱤ ᱫᱟᱨᱟ ᱢᱤᱰᱤᱭᱟ ᱫᱟᱨᱟ ᱢᱳᱵᱟᱭᱤᱞ ᱨᱮ ᱦᱤᱡᱩᱜ ᱠᱟᱱᱟ ᱚᱱᱟ ᱵᱚ ᱵᱟᱰᱟᱭ ᱫᱟᱲᱮᱭᱟᱜ ᱠᱟᱱᱟ ᱥᱤᱪᱪᱤᱛᱚᱜ ᱠᱟᱱᱟ ᱵᱚ ᱟᱨ ᱜᱮᱭᱟᱱ ᱵᱟᱛᱟᱣᱮᱜᱼᱟ ᱟᱨ ᱪᱮᱫᱚᱜ ᱵᱟ ᱪᱮᱫᱚᱜ ᱠᱟᱱᱟ ᱟᱨ ᱥᱟᱹᱨᱤᱭᱟᱹ ᱠᱷᱟᱹᱞᱤ ᱚᱱᱟ ᱠᱚ ᱦᱟᱹᱠᱤ ᱠᱟᱛᱮᱫ ᱵᱚᱱ ᱧᱮᱞᱮᱜᱼᱟ ᱵᱚ ᱦᱮᱸ ᱪᱮ ᱱᱚᱝᱠᱟ ᱦᱟᱹᱠᱤ ᱠᱟᱛ ᱧᱮᱞ ᱠᱟᱛᱮᱫ ᱛᱟᱦᱚᱞᱮ ᱟᱵᱚᱣᱟᱜ ᱡᱟᱱᱠᱟᱨᱤ ᱦᱩᱭᱩᱜ ᱠᱟᱱᱟ ᱵᱟᱝ ᱯᱷᱟᱞᱱᱟ ᱟᱛᱳᱨᱮ ᱱᱚᱝᱠᱟ ᱦᱩᱭᱮᱱᱟ ᱦᱟᱱᱠᱟ ᱦᱩᱭᱮᱱᱟ ᱱᱚᱣᱟ ᱯᱨᱳᱜᱨᱟᱢ ᱦᱩᱭ ᱞᱮᱱᱟ ᱚᱱᱟ ᱯᱨᱳᱜᱨᱟᱢ ᱦᱩᱭᱮᱱᱟ ᱡᱟᱦᱟᱱᱟᱜ ᱜᱮ ᱜᱟᱞᱢᱟᱨᱟᱣ ᱦᱩᱭ ᱮᱱᱟ ᱛᱚ ᱚᱱᱠᱟ ᱫᱚᱵᱚ ᱵᱟᱰᱟᱭ ᱫᱟᱲᱮᱭᱟᱜ ᱠᱟᱱᱟ ᱫᱤᱥᱚᱢ ᱨᱮᱭᱟᱜ ᱦᱟᱞᱪᱟᱞ ᱡᱟᱦᱟᱱᱟᱜ ᱫᱩᱨ ᱫᱩᱨᱜᱷᱚᱴᱚᱱᱟ ᱡᱟᱦᱟᱱᱟᱜ ᱜᱮ ᱦᱩᱭᱩᱜ ᱠᱟᱱ ᱢᱳᱵᱟᱭᱤᱞ ᱫᱟᱨᱟ ᱟᱵᱚ ᱨᱤᱪᱟᱨᱡᱽ ᱠᱟᱛᱮ ᱵᱚᱱ ᱧᱮᱞᱮᱜᱼᱟ ᱵᱚ ᱧᱮᱞᱮᱫ ᱠᱷᱟᱱ ᱵᱚ ᱵᱟᱲᱟᱭ ᱫᱟᱲᱮᱭᱟᱜ ᱠᱟᱱᱟ ᱢᱟᱱᱮ ᱱᱚᱝᱠᱟ ᱠᱷᱚᱵᱚᱨ ᱫᱚ ᱦᱩᱭᱩᱜ ᱠᱟᱱᱟ ᱱᱚᱝᱠᱟ ᱫᱚ ᱵᱟᱝ ᱩᱱᱠᱩ ᱩᱱᱠᱩ ᱫᱚ ᱢᱤᱰᱤᱭᱟ ᱠᱟᱱᱟ ᱠᱚ ᱢᱤᱰᱤᱭᱟ ᱫᱚ ᱵᱩᱜᱤ ᱵᱟᱹᱲᱤᱡ ᱠᱷᱚᱵᱚᱨ ᱵᱚ ᱵᱟᱰᱟᱭ ᱫᱟᱲᱮᱭᱟᱜ ᱠᱟᱱᱟ ᱟᱨ ᱥᱟᱹᱨᱤ ᱠᱟᱛᱷᱟ ᱵᱚ ᱟᱸᱡᱚᱢ ᱫᱟᱲᱮᱭᱟᱜ ᱠᱟᱱᱟ ᱧᱮᱞ ᱫᱟᱲᱮᱭᱟᱜ ᱠᱟᱱᱟ ᱵᱚ ᱢᱳᱵᱟᱭᱤᱞ ᱫᱟᱨᱟ ᱴᱮᱠᱱᱳᱞᱚᱡᱤ ᱫᱟᱨᱟ ᱵᱚ ᱧᱮᱞ ᱟᱵᱚ ᱢᱤᱰᱤᱭᱟ ᱵᱚ ᱴᱷᱮᱱ ᱠᱷᱚᱵᱚᱨ ᱫᱷᱟᱹᱵᱤᱡ ᱚᱲᱟᱜ ᱫᱷᱟᱹᱵᱤᱡ ᱥᱮᱴᱮᱨᱚᱜ ᱠᱟᱱᱟ ᱟᱨ ᱛᱤᱨᱮ ᱫᱷᱟᱹᱵᱤᱡ ᱥᱮᱴᱮᱨᱚᱜ ᱠᱟᱱᱟ ᱱᱤᱛᱚᱜ ᱫᱚ ᱱᱚᱣᱟ ᱡᱟᱦᱟᱭ ᱴᱮᱠᱱᱳᱞᱚᱡᱤ ᱤᱭᱟᱹ ᱠᱟᱱᱟ ᱡᱟᱢᱟᱱᱟ ᱠᱟᱱᱟ ᱯᱷᱳᱱ ᱨᱮᱫᱚ ᱡᱚᱛᱚ ᱦᱚᱲ ᱵᱚ ᱥᱟᱵ ᱟᱠᱟᱫ ᱟᱵᱚ ᱥᱠᱨᱤᱱ ᱴᱟᱨᱪ ᱡᱟᱦᱟᱸ ᱜᱮ ᱡᱟᱦᱟᱱᱟᱜ ᱜᱮ ᱧᱮᱞ ᱥᱟᱱᱟ ᱵᱚᱱᱟ ᱠᱷᱚᱵᱚᱨ ᱠᱚ ᱥᱮᱨᱮᱧ ᱠᱚ ᱮᱱᱮᱡ ᱠᱚ ᱥᱮᱨᱮᱧ ᱠᱚ ᱡᱟᱦᱟᱸ ᱡᱷᱟᱲᱠᱷᱚᱸᱰ ᱨᱮᱭᱟᱜ ᱡᱟᱦᱟᱸᱱᱟᱜ ᱯᱨᱳᱜᱨᱟᱢ ᱠᱟᱱᱟ ᱡᱟᱦᱟᱸ ᱱᱤᱭᱟᱹ ᱠᱚᱝᱜᱨᱮᱥ ᱨᱮ ᱫᱟᱲᱮᱭᱮᱱᱟ ᱛᱤᱱᱟᱹᱜ ᱫᱷᱩᱢ ᱫᱷᱟᱲᱟᱠᱠᱟ ᱨᱟᱹᱥᱠᱟᱹ ᱜᱮ ᱦᱩᱭᱮᱱᱟ ᱵᱟᱨᱩᱛ ᱠᱚ ᱯᱩᱴᱟᱹᱣ ᱠᱮᱜᱼᱟ ᱠᱚ ᱟᱨ ᱨᱟᱹᱥᱠᱟᱹ ᱠᱚ ᱢᱟᱱᱟᱣ ᱠᱮᱜᱼᱟ ᱯᱟᱴᱤ ᱠᱚ ᱢᱟᱱᱟᱣ ᱠᱮᱜᱼᱟ ᱛᱚ ᱟᱵᱚ ᱫᱚ ᱱᱚᱣᱟ ᱢᱤᱰᱤᱭᱟ ᱫᱟᱨᱟ ᱵᱚ ᱧᱮᱞᱮᱜᱼᱟ ᱟᱵᱚ ᱪᱮᱫ ᱟᱵᱚ ᱜᱮᱭᱟᱱ ᱦᱤᱡᱩᱜ ᱠᱟᱱᱟ ᱟᱨ ᱱᱚᱣᱟ ᱛᱮᱦᱚᱸ ᱢᱤᱫᱴᱤᱡ ᱟᱹᱰᱤ ᱢᱟᱨᱟᱝ ᱡᱤᱱᱤᱥ ᱠᱟᱱᱟ ᱡᱮ ᱯᱷᱳᱱ ᱛᱮ ᱚᱱᱞᱟᱭᱤᱱ ᱛᱮ ᱯᱟᱲᱦᱟᱣ ᱠᱚ ᱯᱟᱲᱦᱟᱜ ᱠᱟᱱᱟ ᱚᱱᱞᱟᱭᱤᱱ ᱛᱮ ᱢᱚᱵᱟᱭᱤᱞ ᱫᱚᱨᱟ ᱟᱹᱰᱤ ᱵᱮᱥ ᱡᱤᱱᱤᱥ ᱠᱟᱱᱟ ᱱᱚᱣᱟ ᱠᱚᱫᱚ ᱱᱚᱣᱟ ᱵᱟᱵᱚ ᱵᱚ ᱵᱟᱰᱟᱭ ᱫᱟᱲᱮᱭᱟᱜ ᱠᱟᱱᱟ ᱯᱷᱳᱱ ᱢᱮᱱᱟᱜ ᱛᱮ ᱚᱠᱟ ᱯᱷᱳᱱ ᱵᱟᱭ ᱛᱟᱦᱮᱱ ᱠᱷᱟᱱ ᱪᱮᱫ ᱦᱚᱸ ᱵᱟᱵᱚ ᱵᱟᱰᱟᱭ ᱫᱟᱲᱮᱭᱟᱜᱼᱟ ᱚᱠᱟᱨᱮ ᱪᱮᱫ ᱪᱤᱠᱟᱜ ᱠᱟᱱᱟ ᱪᱮᱫ ᱵᱟᱝᱼᱟ ᱟᱨ ᱪᱮᱫ ᱦᱩᱭᱩᱜ ᱠᱟᱱᱟ ᱪᱮᱫ ᱵᱟᱝᱼᱟ ᱟᱪᱪᱷᱟ ᱟᱫᱚ ᱤᱱᱟᱹᱜᱮ ᱜᱟᱞᱢᱟᱨᱟᱣ ᱫᱚ ᱢᱮᱱᱟᱜᱼᱟ ᱢᱤᱰᱤᱭᱟ ᱫᱚ ᱩᱱᱠᱩ ᱠᱚ ᱢᱮᱛᱟ ᱠᱚᱣᱟ ᱡᱟᱦᱟᱸ ᱡᱮ ᱵᱩᱜᱤ ᱵᱟᱹᱲᱤᱡ ᱥᱟᱢᱟᱪᱟᱨ ᱠᱚ ᱞᱟᱹᱭᱟᱵᱚᱱ ᱠᱟᱱᱟ ᱟᱨ ᱵᱚ ᱪᱮᱫ ᱟᱵᱚᱱ ᱠᱟᱱᱟ ᱫᱷᱚᱱᱱᱚᱵᱟᱫᱽ